ᱟᱞᱮ ᱫᱚ ᱯᱳᱭᱞᱳ ᱨᱮᱫᱚ ᱦᱩᱲᱩᱞᱮ ᱛᱚᱞᱟᱭᱟ ᱟᱨ ᱮᱨ ᱦᱚᱸᱞᱮ ᱮᱨᱟ ᱟᱨ ᱛᱚᱞᱟ ᱠᱟᱛᱮᱫ ᱚᱱᱟ ᱦᱩᱲᱩ ᱫᱚ ᱟᱥᱟᱲ ᱵᱚᱸᱜᱟ ᱞᱮ ᱨᱚᱦᱚᱭᱟ ᱨᱚᱦᱚᱭ ᱠᱟᱛᱮᱫ ᱠᱤᱪᱷᱩ ᱫᱤᱱ ᱵᱟᱫ ᱮᱠ ᱢᱟᱹᱦᱱᱟᱹ ᱵᱟᱫ ᱡᱚᱵ ᱜᱷᱟᱥ ᱠᱚ ᱚᱢᱚᱱᱚᱜᱼᱟ ᱚᱱᱟᱫᱚ ᱦᱮᱲᱦᱮᱫ ᱠᱟᱛᱮᱫ ᱜᱷᱟᱥ ᱞᱮ ᱵᱟᱪᱷᱟᱣ ᱩᱰᱩᱠ ᱠᱟᱜᱼᱟ ᱟᱨ ᱚᱱᱟᱫᱚ ᱟᱹᱰᱤ ᱱᱟᱯᱟᱭ ᱛᱟᱭᱚᱢ ᱫᱚ ᱚᱱᱟ ᱦᱩᱲᱩ ᱧᱮᱞᱚᱜᱼᱟ ᱤᱥᱠᱮ ᱵᱟᱫ ᱦᱩᱲᱩ ᱫᱤᱱ ᱫᱤᱱ ᱛᱮ ᱫᱤᱱ ᱫᱤᱱ ᱵᱟᱨᱯᱮ ᱢᱟᱹᱦᱱᱟᱹ ᱯᱚᱨᱮ ᱦᱩᱲᱩ ᱠᱟᱹᱡ ᱠᱟᱹᱡ ᱜᱮᱞᱮᱜᱼᱟ ᱤᱱᱟᱹ ᱯᱚᱨᱮ ᱜᱮᱞᱮ ᱵᱤᱞᱤᱜᱼᱟ ᱤᱱᱟᱹ ᱯᱚᱨᱮ ᱟᱞᱮ ᱫᱚ ᱦᱩᱲᱩ ᱠᱚᱞᱮ ᱮᱨᱟ ᱤᱨᱟ ᱤᱨ ᱠᱟᱛᱮᱫ ᱟᱞᱮ ᱫᱚ ᱚᱲᱟᱜ ᱛᱮᱞᱮ ᱟᱹᱜᱩᱭᱟ ᱚᱸᱰᱮ ᱜᱮ ᱤᱨ ᱠᱟᱛᱮᱫ ᱛᱚᱞ ᱟᱞᱮ ᱵᱤᱰᱟᱺᱭᱟᱞᱮ ᱜᱚᱲᱟ ᱠᱟᱹᱴᱷᱤᱭᱟᱞᱮ ᱟᱨ ᱥᱟᱜᱟᱲ ᱜᱟᱹᱰᱤ ᱛᱮᱞᱮ ᱟᱹᱜᱩᱭᱟ ᱰᱟᱹᱝᱨᱤ ᱜᱟᱹᱰᱤ ᱛᱮ ᱚᱲᱟᱜ ᱛᱮᱞᱮ ᱟᱹᱜᱩᱭ ᱛᱮ ᱟᱨ ᱠᱷᱟᱹᱨᱟᱹᱭ ᱛᱮᱞᱮ ᱠᱷᱟᱹᱲ ᱛᱮ ᱟᱞᱮ ᱫᱚ ᱚᱱᱟ ᱦᱩᱲᱩ ᱫᱚ ᱜᱟᱫᱟᱭᱟᱞᱮ ᱜᱟᱫᱟ ᱠᱟᱛᱮᱫ ᱫᱟᱞ ᱟᱞᱮ ᱫᱟᱞ ᱠᱟᱛᱮᱫ ᱚᱲᱟᱜ ᱠᱚᱞᱮ ᱠᱷᱟᱹᱲᱟ ᱩᱥᱠᱮᱵᱟᱫ ᱚᱱᱟ ᱦᱩᱲᱩ ᱟᱞᱮ ᱫᱚᱞᱮ ᱦᱩᱲᱩ ᱪᱟᱣᱞᱮ ᱠᱟᱛᱮᱫ ᱞᱮ ᱡᱚᱢᱟ ᱟᱨ ᱥᱤᱛᱩᱝ ᱫᱤᱱ ᱠᱟᱛᱷᱟ ᱫᱚ ᱟᱞᱮ ᱥᱤᱛᱩᱝ ᱫᱤᱱ ᱫᱚ ᱵᱟᱝᱜᱮ ᱚᱱᱟ ᱨᱟᱵᱟᱝ ᱫᱤᱱᱜᱮ ᱫᱤᱥᱚᱢ ᱰᱤᱥᱮᱢᱵᱚᱨ ᱱᱚᱵᱷᱮᱢᱵᱚᱨ ᱰᱤᱥᱮᱢᱵᱚᱨ ᱠᱚᱨᱮ ᱟᱞᱮ ᱵᱷᱮᱱᱰᱤ ᱪᱟᱥ ᱥᱟᱱᱟ ᱞᱮᱭᱟ ᱟᱫᱚ ᱚᱱᱟ ᱥᱤ ᱠᱟᱛᱮᱫ ᱟᱞᱮ ᱵᱷᱮᱱᱰᱤ ᱞᱮ ᱮᱨᱟ ᱵᱷᱮᱱᱰᱤ ᱮᱨ ᱠᱟᱛᱮᱫ ᱚᱱᱟ ᱮᱨ ᱠᱟᱛᱮᱫ ᱞᱮ ᱯᱟᱴᱟᱣᱟ ᱫᱟᱜ ᱠᱚ ᱟᱨ ᱚᱢᱚᱱᱚᱜᱼᱟ ᱟᱨ ᱚᱢᱚᱱᱚᱜᱼᱟ ᱯᱟᱸᱪᱴᱤ ᱪᱷᱚᱴᱤ ᱠᱟᱛᱮᱫ ᱥᱟᱠᱟᱢᱚᱜᱼᱟ ᱤᱥᱠᱮᱵᱟᱫ ᱟᱞᱮ ᱫᱚ ᱦᱚᱲ ᱠᱚᱦᱚᱸ ᱞᱮ ᱟᱹᱪᱩ ᱠᱚᱣᱟ ᱟᱨ ᱠᱷᱩᱸᱫᱽ ᱟᱞᱮ ᱦᱚᱸᱞᱮ ᱪᱩᱴᱟᱹᱜ ᱟᱞᱮ ᱠᱷᱩᱥᱭᱟᱹᱣ ᱞᱟᱹᱜᱤᱫ ᱛᱮ ᱯᱩ ᱯᱩ ᱞᱟᱹᱜᱤᱫ ᱛᱮ ᱟᱨ ᱚᱱᱟ ᱵᱟᱨ ᱫᱷᱟᱣ ᱯᱩ ᱠᱟᱛᱮᱫ ᱟᱞᱮ ᱚᱱᱟ ᱵᱷᱮᱱᱰᱤ ᱛᱟᱭᱚᱢ ᱫᱚ ᱵᱟᱦᱟᱜᱼᱟ ᱡᱚᱜᱼᱟ ᱛᱟᱭᱚᱢ ᱫᱚ ᱢᱤᱫ ᱫᱤᱱ ᱯᱚᱨᱮ ᱢᱤᱫ ᱫᱤᱱ ᱟᱞᱮ ᱫᱚ ᱚᱱᱟ ᱵᱷᱮᱱᱰᱤ ᱥᱮ ᱵᱷᱮᱰᱣᱟ ᱟᱞᱮ ᱫᱚᱞᱮ ᱜᱚᱫ ᱠᱟᱛᱮᱫ ᱞᱮ ᱟᱹᱠᱷᱨᱤᱧ ᱦᱚᱸᱞᱮ ᱟᱹᱠᱷᱨᱤᱧᱟ ᱟᱨ ᱚᱲᱟᱜ ᱨᱮ ᱡᱚᱢ ᱦᱚᱸᱞᱮ ᱡᱚᱢᱟ ᱟᱨ ᱢᱤᱫ ᱫᱤᱱ ᱯᱚᱨᱮ ᱢᱤᱫ ᱫᱤᱱ ᱞᱮ ᱟᱹᱠᱷᱨᱤᱧᱟ ᱟᱞᱮ ᱵᱟᱵᱟ ᱛᱟᱞᱮ ᱴᱟᱴᱟᱭ ᱤᱫᱤᱭᱟ ᱟᱫᱚ ᱴᱟᱠᱟ ᱯᱚᱭᱥᱟ ᱚᱱᱟ ᱟᱨᱡᱟᱣ ᱠᱟᱛᱮᱫ ᱮ ᱦᱤᱡᱩᱜ ᱟᱭ ᱟᱨ ᱟᱞᱮ ᱫᱚ ᱟᱹᱛᱩ ᱫᱤᱥᱚᱢ ᱨᱮᱫᱚ ᱤᱱᱟ ᱪᱟᱥᱵᱟᱥ ᱜᱮ ᱟᱥᱟᱲ ᱵᱚᱸᱜᱟ ᱫᱚ ᱦᱩᱲᱩ ᱞᱮ ᱨᱚᱦᱚᱭᱟ ᱟᱨ ᱱᱚᱵᱷᱮᱢᱵᱚᱨ ᱰᱤᱥᱮᱢᱵᱚᱨ ᱠᱚᱨᱮ ᱫᱚ ᱵᱷᱮᱱᱰᱤ ᱠᱚᱞᱮ ᱮᱨᱟ ᱤᱱᱟᱹᱜ ᱜᱮ ᱠᱟᱛᱷᱟ ᱢᱮᱱ ᱠᱟᱛᱮᱫ ᱤᱧ ᱢᱩᱪᱟᱹᱫᱮᱜᱼᱟ